ᱟᱹᱞᱤᱧᱟᱜ ᱟᱹᱛᱩ ᱴᱚᱴᱷᱟ ᱥᱩᱨ ᱠᱚᱨᱮ ᱡᱟᱦᱟᱸ ᱦᱚᱥᱯᱤᱴᱟᱞ ᱠᱚ ᱢᱮᱱᱟᱜᱼᱟ ᱡᱟᱦᱟᱸᱵᱚᱱ ᱢᱮᱱᱮᱫ ᱠᱟᱱ ᱥᱚᱨᱠᱟᱨᱤ ᱦᱚᱥᱯᱤᱴᱟᱞ ᱢᱮᱱᱫᱚ ᱱᱚᱣᱟ ᱦᱚᱥᱯᱤᱴᱟᱞ ᱠᱚᱨᱮ ᱟᱹᱞᱤᱧ ᱟᱭᱢᱟᱛᱮ ᱟᱭᱢᱟ ᱟᱨᱵᱟᱝ ᱟᱹᱞᱤᱧ ᱨᱮᱱ ᱯᱚᱨᱤᱵᱟᱨ ᱠᱚ ᱪᱟᱞᱟᱣ ᱠᱟᱛᱮᱫ ᱱᱚᱝᱠᱟ ᱨᱳᱜᱽ ᱨᱩᱜᱤ ᱟᱡᱟᱨ ᱵᱤᱢᱟᱨ ᱨᱩᱣᱟᱹ ᱦᱟᱹᱥᱩ ᱠᱚ ᱛᱟᱵᱚᱱ ᱞᱮᱠᱟᱛᱮ ᱚᱱᱟ ᱠᱚᱨᱮᱞᱤᱧ ᱪᱤᱠᱤᱛᱥᱟ ᱚᱪᱚᱜ ᱵᱟᱲᱟ ᱛᱮᱫᱚ ᱴᱟᱠᱟ ᱯᱩᱭᱥᱟᱹ ᱡᱟᱹᱥᱛᱤ ᱠᱟᱭᱛᱮ ᱵᱟᱝ ᱵᱟᱡᱟᱣ ᱟᱹᱞᱤᱧᱟ ᱡᱟᱦᱟᱸ ᱯᱳᱲᱟ ᱨᱮ ᱥᱚᱨᱠᱟᱨᱤ ᱦᱚᱥᱯᱤᱴᱟᱞ ᱠᱚᱨᱮ ᱫᱚ ᱟᱨᱦᱚᱸ ᱟᱭᱢᱟᱛᱮ ᱟᱭᱢᱟ ᱱᱚᱝᱠᱟ ᱢᱮᱱᱟᱜ ᱟᱠᱟᱫ ᱜᱮᱭᱟ ᱦᱚᱥᱯᱤᱴᱟᱞ ᱢᱮᱱᱫᱚ ᱟᱹᱞᱤᱧᱟᱜ ᱟᱹᱛᱩ ᱴᱚᱴᱷᱟ ᱥᱩᱨ ᱠᱚᱨᱮ ᱱᱚᱜᱼᱚᱭ ᱱᱚᱣᱟ ᱡᱟᱦᱟᱸ ᱥᱚᱨᱠᱟᱨᱤ ᱦᱟᱥᱯᱟᱛᱟᱞ ᱵᱚᱱ ᱢᱮᱱᱮᱫ ᱢᱮᱱᱫᱚ ᱢᱚᱲᱫᱟ ᱢᱮᱱᱫᱚ ᱵᱤᱥᱚᱭ ᱢᱮᱱᱫᱚ ᱵᱤᱡᱚᱭ ᱛᱟᱲᱟ ᱟᱨ ᱚᱱᱟ ᱥᱟᱶᱛᱮ ᱨᱟᱭᱨᱚᱝᱯᱩᱨ ᱱᱚᱜᱼᱚᱭ ᱱᱚᱣᱟ ᱥᱮᱬᱟ ᱥᱮᱬᱟ ᱥᱚᱨᱠᱟᱨᱤ ᱦᱚᱥᱯᱤᱴᱟᱞ ᱠᱚᱨᱮ ᱫᱚ ᱯᱩᱭᱥᱟᱹ ᱡᱟᱹᱥᱛᱤ ᱠᱟᱭᱛᱮ ᱵᱟᱝ ᱠᱷᱚᱨᱚᱪᱚᱜᱼᱟ ᱟᱨ ᱚᱱᱟ ᱥᱟᱶᱛᱮ ᱟᱨᱦᱚᱸ ᱱᱚᱝᱠᱟ ᱪᱷᱟᱹᱴᱭᱟᱹ ᱦᱚᱥᱯᱤᱴᱟᱞ ᱠᱚ ᱢᱮᱱᱟᱜᱼᱟ ᱡᱟᱦᱟᱸ ᱥᱮ ᱵᱮᱼᱥᱚᱨᱠᱟᱨᱤ ᱦᱚᱥᱯᱤᱴᱟᱞ ᱢᱮᱱᱛᱮ ᱡᱟᱦᱟᱸᱵᱚᱱ ᱢᱮᱛᱟᱜ ᱠᱟᱱ ᱱᱚᱣᱟ ᱠᱚ ᱨᱮᱫᱚ ᱚᱵᱚᱥᱥᱳᱭ ᱪᱟᱞᱟᱣ ᱠᱟᱛᱮᱫ ᱟᱹᱰᱤ ᱩᱥᱟᱹᱨᱟᱛᱮ ᱚᱱᱟ ᱠᱚᱨᱮ ᱫᱚ ᱡᱟᱦᱟᱸ ᱛᱤᱱᱟᱹᱜ ᱥᱤᱨᱤᱭᱟᱥ ᱯᱮᱥᱮᱱᱴ ᱜᱮᱢ ᱤᱫᱤ ᱠᱟᱭ ᱟᱠᱚ ᱪᱤᱠᱤᱛᱥᱟ ᱨᱮᱱᱟᱜ ᱯᱚᱫᱚᱠᱷᱮᱯ ᱠᱚ ᱦᱟᱛᱟᱣ ᱠᱟᱫᱟ ᱡᱟᱦᱟᱸ ᱯᱳᱲᱳ ᱨᱮ ᱚᱱᱟ ᱠᱚᱨᱮ ᱫᱚ ᱴᱟᱠᱟ ᱠᱟᱹᱴᱤᱡ ᱡᱟᱹᱥᱛᱤ ᱠᱷᱚᱨᱪᱟ ᱧᱚᱜᱚᱜᱼᱟ ᱱᱚᱜᱼᱚᱭ ᱱᱚᱝᱠᱟ ᱛᱚᱯᱷᱟᱛ ᱧᱮᱞᱚᱜᱚᱜᱼᱟ ᱥᱚᱨᱠᱟᱨᱤ ᱦᱚᱥᱯᱤᱴᱟᱞ ᱨᱮ ᱪᱤᱠᱤᱛᱥᱟ ᱞᱟᱹᱜᱤᱫ ᱞᱮᱠᱟ ᱛᱮᱫᱚ ᱠᱟᱹᱴᱤᱡ ᱮᱢ ᱵᱤᱞᱚᱢ ᱧᱚᱜᱚᱜᱼᱟ ᱡᱟᱦᱟᱸ ᱯᱚᱲᱳ ᱨᱮ ᱚᱸᱰᱮ ᱟᱭᱢᱟ ᱠᱮ ᱟᱭᱢᱟ ᱨᱩᱜᱤ ᱯᱮᱥᱮᱱᱴ ᱠᱚ ᱥᱮᱴᱮᱨ ᱠᱚᱜᱼᱟ ᱥᱤᱨᱤᱭᱟᱞ ᱦᱩᱭᱟᱹᱛᱮ ᱚᱸᱰᱮ ᱞᱟᱜᱮ ᱵᱟᱢ ᱧᱟᱢ ᱦᱚᱫ ᱜᱚᱫᱟ ᱟᱨ ᱴᱟᱠᱟ ᱯᱩᱭᱥᱟᱹ ᱛᱟᱦᱮᱸ ᱜᱚᱫᱚᱜ ᱵᱮᱲᱟ ᱠᱚᱨᱮᱫᱚ ᱱᱚᱝᱠᱟ ᱵᱮᱥᱚᱨᱠᱟᱨᱤ ᱦᱚᱥᱯᱤᱴᱟᱞ ᱠᱚᱨᱮᱦᱚᱸ ᱪᱟᱞᱟᱣ ᱠᱟᱛᱮᱫ ᱟᱹᱞᱤᱧᱟᱜ ᱡᱤᱵᱚᱱ ᱞᱤᱧ ᱨᱩᱠᱷᱤᱭᱟᱭᱮᱫ ᱠᱟᱱᱟ ᱱᱚᱜᱼᱚ ᱱᱚᱝᱠᱟᱱ ᱯᱟᱱᱛᱷᱟ ᱵᱟᱝ ᱥᱩᱵᱤᱫᱷᱟ ᱛᱟᱦᱮᱸ ᱤᱫᱤᱜ ᱠᱟᱱ ᱤᱫᱤ ᱠᱟᱛᱮᱫ ᱟᱹᱞᱤᱧᱟᱜ ᱟᱨ ᱵᱟᱝᱢᱟ ᱟᱹᱞᱤᱧᱨᱮᱱ ᱯᱚᱨᱤᱵᱟᱨ ᱞᱟᱹᱜᱤᱫ ᱞᱮᱠᱟᱛᱮ ᱨᱳᱜᱽ ᱨᱩᱜᱤ ᱟᱡᱟᱨ ᱵᱮᱢᱟᱨ ᱫᱚ ᱟᱹᱞᱤᱧ ᱫᱚᱞᱤᱧ ᱴᱮᱠᱟᱣ ᱫᱟᱨᱟᱢ ᱫᱟᱲᱮᱭᱟᱜ ᱠᱟᱱᱟ